ᱦᱮᱞᱳ ᱤᱧ ᱠᱷᱟᱸᱰᱟᱞᱤ ᱠᱷᱚᱱ ᱤᱧ ᱞᱟᱹᱭᱫᱟ ᱞᱚᱠᱽᱠᱷᱤ ᱥᱚᱨᱮᱱ ᱠᱚᱞᱮᱡᱽ ᱯᱟᱥᱮ ᱨᱮ ᱱᱤᱭᱟᱹ ᱠᱟᱞᱤᱢᱟᱛᱷᱟ ᱫᱚᱠᱟᱱ ᱠᱟᱱᱟ ᱤᱧᱤᱧ ᱚᱰᱟᱨ ᱮᱫᱟ ᱯᱤᱴᱷᱟᱹ ᱪᱮᱫ ᱠᱚ ᱯᱤᱴᱷᱟᱹ ᱧᱟᱢᱚᱜᱼᱟ ᱤᱭᱟᱹᱧ ᱢᱮᱱᱫᱟ ᱱᱚᱶᱟ ᱫᱚᱥᱴᱤ ᱯᱤᱴᱷᱟᱹ ᱠᱩᱞᱟᱹᱧ ᱯᱮ ᱠᱩᱞᱟᱹᱧ ᱯᱮ ᱠᱷᱟᱸᱰᱟᱞᱤ ᱦᱚᱲ ᱟᱹᱛᱩ ᱞᱚᱠᱽᱠᱷᱤ ᱥᱚᱨᱮᱱᱟᱜ ᱚᱲᱟᱜ ᱨᱮ ᱤᱧ ᱦᱮᱡᱠᱟᱛᱮ ᱯᱚᱭᱥᱟᱜᱤᱧ ᱮᱢᱟᱣᱟᱯᱮᱭᱟ ᱚᱱᱟᱜᱤᱧ ᱞᱟᱹᱭᱮᱫᱟ